ᱦᱚᱸ ᱮᱱᱮᱡ ᱥᱮᱨᱮᱧ ᱦᱚᱸ ᱟᱵᱚ ᱟᱹᱰᱤ ᱨᱟᱹᱥᱠᱟᱹ ᱵᱚᱱ ᱛᱟᱦᱮᱸ ᱠᱟᱱᱟ ᱛᱚ ᱟᱠᱷᱲᱟ ᱨᱮ ᱮᱱᱮᱡ ᱥᱮᱨᱮᱧ ᱮᱦᱚᱵ ᱞᱮᱱᱠᱷᱟᱱ ᱱᱤᱛᱳᱜ ᱫᱷᱟᱹᱨᱤᱡ ᱦᱚᱸ ᱮᱱᱮᱡ ᱟᱠᱷᱲᱟ ᱨᱮ ᱟᱵᱚᱣᱟᱜ ᱟᱥᱤᱨᱵᱟᱫᱽ ᱛᱮ ᱥᱮᱨᱮᱧ ᱵᱚᱱ ᱚᱸᱰᱮ ᱵᱚᱱ ᱮᱦᱚᱵ ᱞᱮᱠᱷᱟᱱ ᱱᱤᱛᱳᱜ ᱨᱮᱱ ᱠᱩᱲᱤ ᱜᱤᱫᱽᱨᱟᱹ ᱠᱚᱲᱟ ᱜᱤᱫᱽᱨᱟᱹ ᱠᱚ ᱨᱩ ᱦᱚᱸ ᱛᱟᱠᱚ ᱮᱠᱫᱚᱢ ᱟᱹᱰᱤ ᱨᱟᱹᱥᱠᱟᱹ ᱜᱮᱠᱚ ᱨᱩᱭᱮᱜᱼᱟ ᱟᱨ ᱮᱱᱮᱡ ᱥᱮᱨᱮᱧ ᱦᱚᱸ ᱟᱹᱰᱤ ᱨᱟᱹᱥᱠᱟᱹ ᱜᱮᱠᱚ ᱮᱱᱮᱡ ᱥᱮᱨᱮᱧ ᱠᱟᱱᱟ ᱟᱫᱚ ᱟᱵᱚ ᱛᱟᱦᱮᱱ ᱵᱷᱳᱨ ᱫᱚ ᱚᱸᱰᱮ ᱢᱟᱱᱮ ᱚᱠᱚᱭ ᱦᱚᱸ ᱱᱤᱛᱳᱜ ᱫᱷᱟᱹᱨᱤᱡ ᱦᱚᱸ ᱢᱟᱱᱮ ᱟᱵᱚᱨᱮᱱ ᱠᱚᱲᱟ ᱠᱩᱲᱤ ᱜᱤᱫᱽᱨᱟᱹ ᱟᱵᱚᱣᱟᱜ ᱱᱤᱛᱳᱜ ᱦᱚᱸ ᱢᱮᱱᱟᱜ ᱜᱮᱭᱟ ᱡᱮ ᱮᱱᱮᱡ ᱥᱮᱨᱮᱧ ᱨᱮᱱᱟᱜ ᱨᱟᱹᱥᱠᱟᱹ ᱟᱹᱰᱤ ᱜᱚᱢᱦᱮᱲ ᱜᱮ ᱟᱫᱚ ᱠᱚ ᱢᱮᱱᱟ ᱮ ᱦᱟᱲᱟᱢᱵᱟ ᱟᱢ ᱫᱚ ᱟᱞᱚᱢ ᱪᱟᱞᱟᱜᱼᱟ ᱱᱤᱛᱳᱜ ᱦᱚᱸᱠᱚ ᱢᱮᱱᱮᱫ ᱜᱮᱭᱟ ᱟᱹᱰᱤ ᱨᱟᱹᱥᱠᱟᱹ ᱜᱮ ᱮᱱᱮᱡ ᱥᱮᱨᱮᱧ ᱦᱩᱭᱩᱜ ᱠᱟᱱᱟ ᱤᱱᱟᱹᱜ ᱫᱷᱟᱨᱟ ᱜᱤᱞᱤᱧ ᱢᱮᱱᱟ